ᱥᱚᱝᱵᱟᱫᱽᱨᱮ ᱡᱟᱦᱟᱸ ᱱᱚᱣᱟ ᱥᱚᱝᱵᱟᱫᱽᱨᱮ ᱡᱟᱦᱟᱸ ᱱᱤᱛᱚᱜ ᱨᱤᱯᱳᱴᱟᱨ ᱠᱚᱦᱚᱸ ᱠᱚ ᱮᱢ ᱮᱫᱟ ᱱᱚᱣᱟ ᱫᱚ ᱱᱤᱛᱚᱜ ᱦᱚᱸᱜ ᱚᱭ ᱵᱟᱹᱭ ᱵᱟᱹᱭᱛᱮ ᱟᱵᱚᱣᱟᱜ ᱥᱟᱱᱛᱟᱲᱟᱜ ᱟᱹᱞᱤᱪᱟᱹᱞᱤ ᱵᱟᱹᱭ ᱵᱟᱹᱭᱛᱮ ᱮᱱᱮᱡ ᱥᱮᱨᱮᱧ ᱦᱚᱸᱠᱚ ᱵᱟᱹᱜᱤᱭᱮᱫ ᱛᱟᱵᱚᱱᱟ ᱱᱤᱛᱚᱜ ᱰᱤᱡᱤᱴᱮᱞ ᱡᱩᱜᱽ ᱥᱮᱴᱮᱨ ᱟᱠᱟᱱᱟ ᱱᱤᱛᱚᱜ ᱫᱚ ᱱᱚᱣᱟ ᱰᱤᱡᱮ ᱛᱮᱜᱮ ᱵᱮᱥᱤ ᱠᱚ ᱮᱱᱮᱡ ᱠᱟᱱ ᱛᱟᱵᱚᱱᱟ ᱟᱨ ᱛᱩᱢᱫᱟᱹᱜ ᱴᱟᱢᱟᱠ ᱫᱚᱠᱚ ᱵᱟᱹᱜᱤᱭᱟᱜ ᱠᱟᱱᱟ ᱟᱨ ᱟᱨ ᱱᱤᱭᱟᱹ ᱠᱚ ᱱᱤᱭᱟᱹ ᱦᱤᱛᱚᱜ ᱫᱚ ᱚᱱᱟ ᱚᱱᱟ ᱯᱟᱴᱤ ᱡᱷᱟᱴᱤ ᱛᱮᱜᱮ ᱵᱮᱥᱤ ᱫᱚ ᱦᱚᱲ ᱫᱚᱠᱚ ᱵᱟᱹᱲᱤᱡ ᱮᱱᱟᱛᱚ ᱚᱠᱚᱭ ᱞᱟᱹᱭᱚᱜ ᱠᱟᱱᱟᱭ ᱥᱟ ᱥᱟᱨᱱᱟ ᱚᱠᱚᱭ ᱫᱚᱭ ᱞᱟᱹᱭᱚᱜ ᱠᱟᱱᱟ ᱥᱟᱹᱨᱤ ᱱᱤᱭᱟᱹ ᱠᱟᱨᱚᱱᱛᱮ ᱦᱚᱲ ᱫᱚᱠᱚ ᱦᱟᱱᱛᱮ ᱱᱟᱛᱮ ᱪᱟᱵᱟᱣᱟᱠᱟᱱ ᱠᱷᱟᱹᱛᱤᱨ ᱛᱮ ᱞᱟᱹᱲᱦᱟᱹᱭ ᱡᱷᱚᱜᱽᱲᱟ ᱦᱚᱸ ᱟᱨᱚ ᱫᱩᱱᱤᱭᱟᱹᱨᱮ ᱥᱤᱥᱴᱤ ᱦᱮᱱᱟᱜᱼᱟ ᱱᱚᱣᱟ ᱠᱚᱜᱮ ᱱᱚᱣᱟ ᱠᱚ ᱞᱟᱹᱭ ᱟᱛᱮᱫ ᱜᱮ ᱢᱟᱱᱮᱻ ᱨᱤᱯᱳᱴᱟᱨ ᱠᱚᱦᱚᱸ ᱠᱚ ᱦᱮᱱᱟᱜᱼᱟ ᱥᱮ ᱜᱟᱞᱚᱚᱪ ᱨᱮᱠᱚ ᱱᱚᱣᱟ ᱢᱤᱰᱤᱭᱟ ᱨᱮᱠᱚ ᱧᱮᱞ ᱦᱚᱪᱚᱭᱮᱫ ᱵᱚᱱᱟ ᱤᱱᱟᱹ ᱠᱚ ᱤᱫᱤ ᱠᱟᱛᱮᱫ ᱜᱮ ᱟᱨ